ᱤᱧ ᱡᱟᱦᱟᱸ ᱛᱤᱥ ᱤᱧ ᱟᱹᱰᱤᱜᱤᱧ ᱠᱩᱥᱤᱭᱟᱜ ᱠᱟᱱ ᱛᱟᱦᱮᱱᱟ ᱮᱱᱮᱡ ᱮᱱᱮᱡ ᱤᱧᱢᱟ ᱵᱟᱝᱜᱤᱧ ᱠᱩᱥᱤᱜ ᱤᱧᱢᱟ ᱵᱟᱝᱜᱤᱧ ᱵᱟᱰᱟᱭ ᱠᱟᱱ ᱛᱟᱦᱮᱱᱟ ᱦᱚᱲᱠᱚ ᱮᱱᱮᱡ ᱥᱮᱨᱮᱧᱮᱫ ᱠᱟᱱ ᱛᱟᱦᱮᱱᱛᱮ ᱟᱹᱰᱤᱜᱤᱧ ᱠᱩᱥᱤᱭᱟᱜ ᱠᱟᱱ ᱛᱟᱦᱮᱱ ᱤᱧᱢᱟ ᱩᱱᱢᱟ ᱵᱟᱝ ᱤᱧ ᱵᱟᱲᱟᱭ ᱠᱟᱱ ᱛᱟᱦᱮᱱᱟ ᱵᱟᱝ ᱤᱧ ᱥᱮᱲᱟᱜ ᱠᱟᱱ ᱛᱟᱦᱮᱱᱟ ᱛᱚ ᱤᱧ ᱱᱤᱛᱚᱜ ᱤᱧ ᱥᱮᱲᱟᱜ ᱠᱟᱱ ᱛᱟᱦᱮᱱ ᱱᱤᱛᱚᱜ ᱤᱧ ᱵᱟᱲᱟᱭ ᱠᱟᱱᱛᱮ ᱟᱹᱰᱤ ᱨᱟᱹᱥᱠᱟᱹᱜᱤᱧ ᱵᱩᱡᱷᱟᱹᱜ ᱠᱟᱱᱟ ᱩᱱ ᱩᱱᱫᱚ ᱟᱨᱦᱚᱸ ᱟᱹᱰᱤ ᱢᱟᱱᱮ ᱟᱹᱰᱤ ᱵᱩᱡᱷᱩᱱ ᱤᱭᱟᱹ ᱟᱹᱰᱤ ᱨᱟᱹᱥᱠᱟᱹ ᱜᱤᱧ ᱵᱩᱡᱷᱟᱹᱣᱮᱫ ᱠᱟᱱ ᱛᱟᱦᱮᱱᱟ ᱛᱳ ᱦᱚᱲ ᱠᱚᱦᱚᱸ ᱤᱧ ᱵᱟᱝ ᱵᱟᱲᱟᱭ ᱠᱷᱟᱹᱛᱤᱨ ᱛᱮᱦᱚᱸ ᱤᱧ ᱥᱟᱶ ᱵᱟᱠᱚ ᱵᱟᱠᱚ ᱥᱚᱸᱜᱮᱜ ᱠᱟᱱ ᱛᱟᱦᱮᱱ ᱛᱚ ᱚᱱᱟᱜᱮ ᱤᱧᱤᱧ ᱢᱮᱱᱮᱫ ᱤᱭᱟᱹ ᱢᱟᱱᱮ ᱟᱯᱥᱳᱥ ᱜᱤᱧ ᱵᱩᱡᱷᱟᱹᱣᱮᱫ ᱠᱟᱱ ᱛᱟᱦᱮᱸᱜ ᱱᱤᱛᱚᱜ ᱤᱧ ᱪᱮᱫ ᱠᱟᱜ ᱠᱷᱟᱹᱛᱤᱨ ᱢᱟᱱᱮ ᱟᱹᱰᱤ ᱤᱭᱟᱹᱜᱤᱧ ᱵᱩᱡᱷᱟᱹᱣᱟ ᱛᱳ ᱡᱟᱦᱟᱸᱭ ᱜᱮ ᱵᱟᱝᱠᱚ ᱮᱱᱮᱡ ᱥᱮᱨᱮᱧ ᱠᱷᱟᱱ ᱢᱟᱱᱮ ᱩᱱᱠᱩ ᱜᱮ ᱢᱟᱱᱮ ᱩᱱᱠᱩ ᱥᱟᱶ ᱢᱟᱱᱮ ᱵᱟᱝ ᱤᱧᱦᱚᱸ ᱵᱟᱝ ᱥᱮᱱᱚᱜ ᱥᱟᱱᱟᱧ ᱠᱟᱱᱟ ᱩᱱᱠᱩ ᱡᱟᱦᱟᱸ ᱢᱟᱱᱮ ᱡᱟᱦᱟᱸᱛᱤᱥ ᱩᱱᱠᱩ ᱡᱟᱦᱟᱸ ᱠᱚ ᱵᱩᱡᱷᱟᱹᱣᱮᱫ ᱠᱟᱱ ᱛᱟᱦᱮᱸᱫ ᱤᱧᱦᱚᱸ ᱚᱱᱠᱟᱜᱤᱧ ᱵᱩᱡᱷᱟᱹᱣᱟ ᱠᱟᱨᱚᱱ ᱩᱱᱤ ᱵᱟᱭ ᱫᱟᱲᱮᱜ ᱠᱟᱱᱟ ᱛᱳ ᱚᱱᱟ ᱠᱷᱟᱹᱛᱤᱨ ᱤᱧ ᱩᱱᱠᱩ ᱥᱟᱶ ᱢᱟᱱᱮ ᱵᱟᱝ ᱥᱚᱸᱜᱮᱜ ᱥᱟᱱᱟᱧ ᱠᱟᱱᱟ ᱡᱮ ᱩᱱᱤ ᱵᱟᱭ ᱫᱟᱲᱮᱜ ᱠᱟᱱᱟ ᱛᱳ ᱤᱧ ᱡᱮ ᱛᱳ ᱡᱟᱭᱦᱳᱠ ᱩᱱᱤ ᱵᱟᱭ ᱫᱟᱲᱮᱜ ᱠᱟᱱ ᱠᱷᱟᱹᱛᱤᱨ ᱡᱮ ᱤᱧ ᱩᱱᱠᱩ ᱥᱟᱶ ᱵᱟᱹᱧ ᱥᱚᱸᱜᱮᱜᱼᱟ ᱱᱤᱭᱟᱹ ᱠᱟᱛᱷᱟ ᱫᱚ ᱵᱟᱝ ᱠᱟᱱᱟ ᱛᱳ ᱩᱱᱤ ᱵᱟᱭ ᱫᱟᱲᱮᱜ ᱠᱟᱱᱟ ᱯᱚᱨᱚᱵᱚᱨᱛᱤ ᱠᱟᱞᱨᱮ ᱩᱱᱤ ᱫᱟᱲᱮᱜᱼᱟ ᱛᱳ ᱩᱱᱤ ᱤᱧ ᱪᱮᱫ ᱟᱭ ᱦᱩᱭᱩᱜ ᱛᱤᱧᱟᱹ ᱟᱨ ᱵᱟᱠᱷᱟᱡ ᱥᱟᱱᱛᱟᱲ ᱥᱚᱢᱟᱡᱽ ᱩᱱᱤ ᱪᱤᱠᱟᱹ ᱠᱷᱟᱹᱛᱤᱨ ᱛᱮᱭ ᱵᱟᱲᱟᱭᱟ ᱛᱳ ᱚᱱᱟᱜᱮ